ᱟᱞᱮ ᱵᱤᱨᱵᱷᱩᱢ ᱦᱚᱱᱚᱛ ᱨᱮᱫᱚ ᱪᱟᱥ ᱟᱵᱟᱫ ᱥᱚᱢᱚᱭ ᱜᱟᱰᱟ ᱥᱮ ᱵᱷᱮᱰᱟ ᱫᱚ ᱢᱟᱹᱱᱩᱜ ᱟᱱᱟ ᱚᱱᱟ ᱠᱷᱟᱹᱛᱤᱨ ᱛᱮ ᱟᱞᱮᱫᱚ ᱥᱮᱞᱚ ᱥᱟᱵᱢᱟᱨᱥᱟᱞ ᱛᱮᱜᱮ ᱞᱮ ᱪᱟᱥᱟ